ᱦᱮᱞᱳ ᱡᱚᱸᱦᱟᱨ ᱜᱮ ᱜᱚᱝᱠᱮ ᱟᱹᱵᱤᱱ ᱠᱤᱥᱠᱩ ᱯᱚᱛᱚᱵᱽ ᱫᱚᱠᱟᱱ ᱵᱤᱱ ᱞᱟᱹᱭᱮᱫᱟ ᱥᱮ ᱪᱮᱫᱞᱮᱠᱟ ᱟᱵᱚ ᱱᱚᱣᱟ ᱥᱟᱱᱛᱟᱲ ᱛᱮᱡᱟᱜ ᱯᱚᱛᱚᱵᱽ ᱠᱚ ᱧᱟᱢᱚᱜ ᱠᱟᱱᱟ ᱥᱮ ᱦᱩᱸ ᱦᱳᱭ ᱟᱫᱚ ᱱᱚᱣᱟ ᱜᱮᱞᱤᱧ ᱞᱟᱹᱭᱮᱫ ᱛᱟᱦᱮᱸᱫᱼᱟ ᱱᱚᱣᱟ ᱟᱵᱚᱣᱟᱜ ᱡᱚᱢ ᱥᱤᱢ ᱵᱤᱱᱛᱤ ᱠᱚ ᱦᱤᱛᱟᱹᱞ ᱠᱚ ᱥᱤᱫᱩᱼᱠᱟᱱᱩ ᱠᱷᱮᱨᱣᱟᱲ ᱵᱤᱨ ᱱᱚᱝᱠᱟᱱᱟᱜ ᱯᱚᱛᱚᱵᱽ ᱠᱚ ᱧᱟᱢᱚᱜ ᱠᱟᱱᱟ ᱥᱮ ᱟᱪᱪᱷᱟ ᱟᱫᱚ ᱦᱚᱸ ᱜᱚᱝᱠᱮ ᱞᱟᱹᱭᱮᱫᱼᱟᱞᱤᱧ ᱚᱰᱟᱨ ᱠᱚ ᱮᱢ ᱞᱮᱠᱷᱟᱱ ᱧᱟᱢᱚᱜᱼᱟ ᱥᱮ ᱵᱟᱝ ᱟᱪᱪᱷᱟ ᱟᱪᱪᱷᱟ ᱦᱳᱭ ᱟᱫᱚ ᱞᱤᱧ ᱞᱟᱹᱭᱮᱫᱼᱟ ᱱᱚᱝᱠᱟ ᱮᱠᱞᱟᱼᱮᱠᱞᱟ ᱯᱚᱛᱚᱵᱽ ᱨᱮᱢᱟ ᱰᱤᱥᱠᱟᱣᱩᱱᱴ ᱩᱱᱟᱹᱜ ᱵᱟᱹᱵᱤᱱ ᱮᱢᱚᱜᱼᱟ ᱟᱫᱚ ᱱᱚᱝᱠᱟ ᱥᱟᱸ ᱰᱷᱮᱹᱨ ᱧᱚᱜ ᱡᱩᱫᱤ ᱰᱷᱮᱹᱨ ᱧᱚᱜ ᱡᱩᱫᱤ ᱢᱤᱫ ᱛᱷᱚᱠᱟ ᱨᱮᱞᱤᱧ ᱡᱩᱫᱤ ᱟᱹᱜᱩ ᱞᱮᱠᱷᱟᱱ ᱡᱮ ᱰᱤᱥᱠᱟᱣᱩᱱᱴ ᱫᱚ ᱧᱟᱱᱚᱜᱼᱟ ᱥᱮ ᱵᱟᱝᱟ ᱟᱫᱚ ᱯᱟᱲᱦᱟᱣ ᱦᱚᱸ ᱟᱨ ᱥᱟᱶᱼᱥᱟᱶᱛᱮᱞᱤᱧ ᱞᱟᱹᱭᱮᱫᱼᱟ ᱢᱤᱫᱴᱮᱱ ᱦᱩᱰᱤᱧ ᱢᱟᱪᱷᱟ ᱟᱹᱵᱤᱱ ᱞᱮᱠᱟᱜᱮᱞᱤᱧ ᱫᱚᱠᱟᱱ ᱠᱮᱭᱟ ᱦᱩᱱᱟᱹᱝ ᱦᱳᱭ ᱦᱳᱭ ᱚ ᱚᱱᱟ ᱜᱮᱞᱤᱧ ᱞᱟᱹᱭᱮᱫ ᱛᱟᱦᱮᱸᱫᱼᱟ ᱢᱮᱱᱠᱷᱟᱱ ᱢᱚᱴᱟᱢᱩᱴᱤ ᱢᱟᱨᱡᱤᱱ ᱫᱚ ᱪᱮᱫᱞᱮᱠᱟ ᱵᱤᱱ ᱮᱢᱚᱜ ᱠᱟᱱᱟ ᱦᱚᱸ ᱦᱳᱭ ᱟᱪᱪᱷᱟ ᱟᱪᱪᱷᱟ ᱦᱳᱭ ᱟᱫᱚ ᱚᱱᱟ ᱜᱮ ᱦᱳᱭ ᱟᱫᱚ ᱟᱹᱞᱤᱧ ᱞᱤᱧ ᱞᱟᱹᱭᱮᱫ ᱡᱟᱦᱟᱸ ᱛᱤᱱᱟᱹᱜ ᱟᱵᱤᱱ ᱴᱷᱮᱱ ᱯᱚᱛᱚᱵᱽ ᱠᱚ ᱢᱮᱱᱟᱜᱼᱟ ᱟᱫᱚ ᱚᱱᱟ ᱨᱮᱱᱟᱜ ᱞᱤᱥᱴ ᱜᱮ ᱦᱩᱱᱟᱹᱝ ᱱᱤᱛᱳᱜ ᱢᱟ ᱰᱤᱡᱤᱴᱮᱞ ᱡᱩᱜᱟᱠᱟᱱᱟ ᱮᱱᱠᱷᱟᱱ ᱦᱚᱣᱟᱴᱥᱚᱯ ᱨᱮ ᱦᱩᱱᱟᱹᱝ ᱵᱮᱱ ᱵᱷᱮᱡᱟ ᱦᱟᱞᱤᱧ ᱠᱮᱭᱟ ᱟᱨ ᱞᱤᱧ ᱧᱮᱞ ᱠᱮᱭᱟ ᱚᱱᱟ ᱟᱹᱵᱤᱱ ᱴᱷᱮᱱ ᱪᱮᱫ ᱪᱮᱫ ᱯᱚᱛᱚᱵᱽ ᱠᱚ ᱢᱮᱱᱟᱜᱼᱟ ᱟᱫᱚ ᱦᱩᱱᱟᱹᱝ ᱚᱱᱠᱟ ᱦᱤᱥᱟᱹᱵᱽ ᱛᱮᱞᱤᱧ ᱥᱮᱱ ᱠᱚᱜᱼᱟ ᱦᱩᱱᱟᱹᱝ ᱦᱮᱸ ᱵᱟᱹᱞᱤᱧ ᱟᱸᱡᱚᱢ ᱞᱮᱫᱟ ᱜᱚᱝᱠᱮ ᱪᱮᱫ ᱪᱚᱵᱤᱱ ᱞᱟᱹᱭ ᱠᱮᱫᱼᱟ ᱦᱮᱸ ᱦᱳᱭ ᱟᱫᱚ ᱚᱱᱟ ᱨᱮᱱᱟᱜ ᱞᱤᱥᱴ ᱞᱤᱧ ᱧᱮᱞᱠᱮᱫᱼᱟ ᱚᱠᱟ ᱠᱚ ᱡᱮᱢᱚᱱ ᱡᱟᱦᱟᱸ ᱛᱤᱱᱟᱹᱜ ᱱᱤᱛᱳᱜ ᱠᱳᱨᱥ ᱠᱚᱨᱮ ᱪᱟᱞᱟᱜ ᱠᱟᱱ ᱫᱚ ᱡᱮᱢᱚᱱ ᱱᱤᱛᱳᱜ ᱯᱷᱟᱥᱴ ᱰᱤᱭᱟᱨ ᱠᱚᱨᱮ ᱦᱩᱭᱱᱟ ᱡᱮᱢᱚᱱ ᱢᱮᱴᱨᱤᱠ ᱠᱚᱨᱮ ᱠᱟᱛᱷᱱᱤ ᱜᱟᱛᱷᱱᱤ ᱠᱚ ᱦᱩᱭᱱᱟ ᱯᱮ ᱯᱩᱣᱟᱹ ᱪᱟᱣᱞᱮ ᱠᱚ ᱢᱟᱦᱟᱛᱢᱟ ᱜᱟᱱᱫᱷᱤ ᱡᱤᱭᱚᱱ ᱪᱚᱨᱤᱛ ᱠᱚ ᱟᱨᱚ ᱦᱩᱸ ᱟᱫᱚ ᱱᱚᱣᱟ ᱠᱚ ᱯᱚᱛᱚᱵᱽ ᱞᱤᱧ ᱞᱟᱹᱭᱮᱫ ᱛᱟᱦᱮᱱᱟ ᱚᱱᱠᱟᱱᱟᱜ ᱥᱤᱞᱮᱵᱟᱥ ᱨᱮ ᱡᱟᱦᱟᱸ ᱛᱤᱱᱟᱹᱜ ᱢᱮᱱᱟᱜᱼᱟ ᱚᱱᱟ ᱯᱚᱛᱚᱵᱽ ᱞᱤᱧ ᱞᱟᱹᱭᱮᱫ ᱛᱟᱦᱮᱸᱫᱼᱟ ᱟᱨ ᱟᱫᱚ ᱚᱱᱟ ᱦᱚᱸ ᱞᱟᱹᱭ ᱵᱤᱱ ᱢᱟ ᱦᱚᱸ ᱟᱪᱪᱷᱟ ᱟᱪᱪᱷᱟ ᱦᱩᱸ ᱪᱤᱠᱟᱹᱭᱟᱢ ᱚᱱᱟ ᱚᱱᱟ ᱠᱚᱫᱚ ᱵᱟᱹᱱᱩᱜᱼᱟᱱ ᱚ ᱟᱪᱪᱷᱟ ᱴᱷᱤᱠ ᱜᱮᱭᱟ ᱛᱚᱵᱮ ᱜᱚᱝᱠᱮ ᱚᱱᱟ ᱠᱚ ᱵᱷᱮᱡᱟ ᱟᱞᱤᱧ ᱵᱤᱱ ᱤᱱᱟᱹ ᱯᱚᱨᱮ ᱟᱫᱚ ᱨᱚᱯᱚᱲ ᱦᱩᱭᱩᱜᱼᱟ ᱟᱨ ᱢᱤᱫ ᱫᱤᱱ ᱞᱤᱧ ᱥᱮᱱᱚᱜᱼᱟ ᱦᱚᱸ ᱱᱚᱣᱟ ᱜᱮ ᱦᱚᱸ ᱦᱚᱸ ᱢᱟ ᱛᱚᱵᱮ ᱜᱚᱝᱠᱮ ᱡᱚᱸᱦᱟᱨ ᱜᱮ ᱴᱷᱤᱠᱜᱮᱭᱟ ᱦᱮᱸ ᱴᱷᱤᱠ